ᱟᱹᱛᱩ ᱫᱤᱥᱚᱢ ᱦᱚᱲ ᱟᱨ ᱜᱟᱰᱟ ᱫᱷᱟᱨᱮ ᱨᱮᱱ ᱦᱚᱲᱠᱚ ᱞᱟᱹᱜᱤᱫ ᱫᱚ ᱦᱟᱹᱠᱩ ᱥᱟᱵᱦᱚᱸ ᱡᱤᱵᱤᱠᱟ ᱠᱟᱱᱟ ᱛᱟᱠᱚ ᱟᱨ ᱚᱱᱟ ᱡᱤᱵᱤᱠᱟ ᱫᱚ ᱟᱨᱦᱚᱸ ᱟᱞᱜᱟᱭ ᱞᱟᱹᱜᱤᱫᱛᱮ ᱥᱚᱨᱠᱟᱨ ᱴᱷᱮᱱ ᱠᱷᱚᱱᱟᱜ ᱤᱧᱫᱚ

ᱯᱩᱠᱷᱨᱤ ᱥᱮ ᱢᱟᱨᱟᱝ ᱢᱟᱨᱟᱝ ᱟᱦᱟᱨ ᱟᱦᱟᱨ ᱯᱩᱠᱩᱨᱤ ᱠᱚ ᱞᱟ ᱫᱚᱨᱠᱟᱨᱚᱜ ᱠᱟᱱᱟ ᱟᱨ ᱜᱟᱰᱟ ᱨᱮᱱᱟᱜ ᱡᱟᱦᱟᱸᱜᱮ ᱯᱟᱸᱠ ᱛᱟᱦᱮᱱᱟ ᱚᱱᱟ ᱠᱚᱦᱚᱸ ᱥᱟᱯᱷᱟ ᱫᱚᱨᱠᱟᱨᱚᱜ ᱠᱟᱱᱟ

ᱰᱷᱚᱸᱜᱟ ᱠᱚᱦᱚᱸ ᱡᱩᱫᱤ ᱥᱚᱨᱠᱟᱨᱮ ᱮᱢᱟ ᱞᱮᱠᱷᱟᱱ ᱫᱟᱲᱮᱭᱟᱜ ᱠᱷᱟᱱ ᱟᱹᱰᱤ ᱵᱮᱥᱚᱜᱚᱜᱼᱟ ᱩᱱᱠᱩ ᱫᱚ ᱚᱱᱟᱜᱮ ᱟᱠᱚᱣᱟᱜ ᱡᱤᱵᱤᱠᱟ ᱛᱟᱠᱚ ᱟᱠᱚᱣᱟᱜ ᱡᱤᱵᱚᱱ ᱪᱟᱞᱟᱣ ᱨᱮᱱᱟᱜ ᱟᱫᱷᱟᱨ ᱠᱟᱱᱟ ᱛᱟᱠᱚ ᱯᱩᱭᱥᱟᱹ ᱠᱟᱢᱟᱣ ᱨᱮᱱᱟᱜ ᱚᱱᱟ ᱛᱟᱹᱨᱤᱠᱟ ᱠᱟᱱᱟ ᱛᱟᱠᱚ ᱦᱟᱹᱠᱩ ᱥᱟᱵ ᱜᱮ ᱛᱟᱠᱚ ᱟᱨ ᱡᱩᱫᱤ ᱦᱩᱭ ᱫᱟᱲᱮᱭᱟᱜ ᱠᱷᱟᱱ ᱫᱚ ᱢᱤᱫᱴᱟᱝ ᱢᱤᱫᱴᱟᱝ ᱠᱟᱛᱮᱫ ᱡᱩᱫᱤ ᱡᱚᱛᱚ ᱦᱚᱲᱜᱮ ᱡᱟᱞᱟᱢ ᱮᱢ ᱫᱟᱲᱮ ᱟᱠᱚ ᱠᱷᱟᱱ ᱫᱚ ᱟᱹᱰᱤ ᱱᱟᱯᱟᱭᱚᱜᱼᱟ ᱪᱮᱠᱟᱛᱮ ᱡᱟᱞᱟᱢ ᱫᱚ ᱢᱤᱫ ᱫᱤᱱ ᱦᱟᱹᱠᱩ ᱥᱟᱵ ᱨᱮᱜᱮ ᱦᱩᱭ ᱫᱟᱲᱮᱭᱟᱜᱼᱟ ᱚᱲᱮᱡᱚᱜᱼᱟ ᱥᱮ ᱠᱷᱟᱨᱟᱯᱚᱜᱼᱟ ᱛᱚ ᱚᱱᱟ ᱞᱟᱹᱜᱤᱫᱛᱮ ᱟᱨ ᱚᱱᱟ ᱥᱩᱵᱤᱫᱷᱟ ᱞᱟᱹᱜᱤᱫ ᱛᱮᱫᱚ ᱟᱹᱰᱤ ᱰᱷᱮᱨ ᱡᱤᱱᱤᱥ ᱡᱟᱦᱟᱸᱞᱮᱠᱟ ᱴᱚᱨᱚᱰᱟᱝ ᱦᱚᱸᱭ ᱮᱢ ᱫᱟᱲᱮᱭᱟᱜ ᱟᱭ ᱦᱟᱹᱠᱩ ᱥᱟᱵ ᱨᱚᱥᱥᱤ ᱟᱹᱰᱤ ᱥᱮᱬᱟ ᱥᱮᱬᱟ ᱦᱟᱜ ᱟᱫᱚ ᱥᱮᱬᱟ ᱥᱮᱬᱟ ᱟᱦᱟᱨ ᱛᱟᱦᱮᱱᱟ ᱛᱚᱵᱮ ᱛᱚ ᱚᱱᱟ ᱩᱱᱤ ᱚᱱᱟᱭ ᱞᱟᱜᱟᱣ ᱫᱟᱲᱮᱭᱟᱜᱼᱟ ᱚᱸᱰᱮ ᱦᱟᱹᱠᱩᱭ ᱥᱟᱵ ᱫᱟᱲᱮ ᱟᱠᱚᱣᱟᱭ ᱵᱟᱡᱟᱨ ᱨᱮ ᱟᱹᱠᱷᱨᱤᱧ ᱫᱟᱲᱮ ᱟᱠᱚᱛᱮ ᱟᱡ ᱟᱭᱟᱜ ᱡᱤᱵᱤᱠᱟᱭ ᱪᱟᱞᱟᱣ ᱫᱟᱲᱮᱭᱟᱜ ᱟᱭ ᱟᱨ ᱚᱱᱟᱫᱚ ᱥᱚᱨᱠᱟᱨ ᱴᱷᱮᱱ ᱠᱷᱚᱱ ᱡᱩᱫᱤ ᱟᱨᱫᱟᱥ ᱛᱟᱦᱮᱱᱟ ᱛᱟᱦᱞᱮ ᱮᱱᱠᱷᱟᱱ ᱫᱚ ᱟᱹᱰᱤ ᱱᱟᱯᱟᱭᱚᱜᱼᱟ ᱠᱤ ᱩᱱᱤ ᱦᱚᱲᱜᱮ ᱡᱟᱦᱟᱸ ᱛᱤᱱᱟᱹᱜ ᱜᱮ ᱡᱟᱦᱟᱸ ᱛᱤᱱᱟᱹᱜ ᱜᱮ ᱱᱟᱦᱟᱜ ᱮᱴᱠᱮᱴᱚᱬᱮ ᱛᱟᱭ ᱦᱟᱹᱠᱩ ᱥᱟᱵᱨᱮ ᱦᱩᱭᱩᱜᱼᱟ ᱚᱱᱟ ᱵᱳᱭᱛᱚᱨᱚᱱ ᱵᱮᱦᱛᱚᱨ ᱵᱮᱱᱟᱣ ᱞᱟᱹᱜᱤᱫᱛᱮ ᱛᱟᱭ ᱟᱹᱰᱤ ᱰᱷᱮᱨ ᱥᱟᱱᱟ ᱥᱟᱯᱟᱯᱦᱚᱸ ᱛᱟᱭ ᱫᱚᱨᱠᱟᱨᱚᱜᱼᱟ ᱛᱚ ᱚᱱᱟ ᱢᱤᱫ ᱫᱤᱱᱨᱮ ᱠᱷᱟᱨᱟᱯ ᱦᱚᱸ ᱫᱟᱲᱮᱭᱟᱜᱼᱟ ᱥᱮ ᱚᱲᱮᱡᱚᱜᱼᱟ ᱢᱚᱥᱟᱨᱤ ᱦᱚᱸ ᱛᱟᱭ ᱛᱳ ᱚᱱᱟ ᱠᱚᱦᱚᱸ ᱥᱚᱨᱠᱟᱨᱮ ᱮᱢᱟᱣᱟᱭ ᱠᱷᱟᱱ ᱫᱚ ᱟᱹᱰᱤ ᱪᱮᱦᱨᱟᱜᱼᱟ ᱟᱨ ᱟᱹᱰᱤ ᱱᱟᱯᱟᱭᱚᱜᱼᱟ